ᱤᱧ ᱫᱚ ᱮᱥᱴᱳᱵᱷ ᱫᱚ ᱟᱹᱰᱤᱜᱟᱱᱤᱧ ᱠᱩᱥᱤᱭᱟᱜᱼᱟ ᱮᱥᱴᱳᱵᱷ ᱨᱮ ᱫᱟᱠᱟ ᱩᱛᱩ ᱫᱚ ᱢᱟᱱᱮ ᱞᱩᱭᱦᱟᱹᱠᱚ ᱥᱮ ᱴᱩᱠᱩᱡ ᱠᱚ ᱵᱟᱝ ᱦᱮᱸᱫᱮᱜ ᱛᱤᱧᱟᱹ ᱟᱨ ᱫᱟᱠᱟ ᱩᱛᱩ ᱦᱚᱸ ᱢᱟᱱᱮ ᱩᱥᱟᱹᱨᱟ ᱦᱩᱭᱩᱜᱚᱜᱼᱟ ᱟᱨ ᱫᱟᱠᱟ ᱩᱛᱩ ᱪᱚᱸᱫᱟ ᱠᱟᱛᱮᱫ ᱤᱧ ᱟᱭᱢᱟ ᱜᱚᱴᱟᱝ ᱜᱤᱧ ᱠᱟᱹᱢᱤ ᱫᱟᱲᱮᱭᱟᱜᱼᱟ ᱟᱭᱢᱟ ᱜᱚᱴᱟᱝ ᱠᱟᱹᱢᱤ ᱫᱚ ᱪᱮᱫᱞᱮᱠᱟ ᱢᱟᱱᱮ ᱱᱤᱛᱳᱜ ᱦᱳᱭᱛᱳ ᱠᱤᱪᱨᱤᱡ ᱠᱚ ᱢᱮᱱᱟᱜ ᱠᱷᱟᱱ ᱜᱤᱫᱽᱨᱟᱹ ᱠᱚᱣᱟᱜ ᱚᱱᱟ ᱠᱚᱧ ᱥᱟᱯᱟᱭᱟ ᱥᱮ ᱪᱮᱫ ᱠᱚᱪᱚᱝ ᱠᱟᱹᱢᱤ ᱡᱚᱜ ᱵᱟᱲᱟᱭ ᱠᱟᱹᱢᱤ ᱜᱩᱨᱤᱡ ᱠᱚ ᱫᱟᱠᱟᱧ ᱪᱚᱸᱫᱟ ᱠᱟᱫᱟ ᱟᱨᱤᱧ ᱡᱚᱜ ᱥᱟᱯᱟᱭᱟᱹᱧ ᱠᱤᱪᱨᱤᱡ ᱠᱚᱧ ᱥᱟᱯᱟᱭᱟ ᱟᱫᱚ ᱚᱱᱟ ᱤᱭᱟᱹᱛᱮ ᱤᱧ ᱫᱚ ᱮᱥᱴᱳᱵᱷ ᱫᱚ ᱤᱧ ᱫᱚ ᱟᱹᱰᱤ ᱜᱟᱱᱤᱧ ᱠᱩᱥᱤᱭᱟᱜᱼᱟ ᱟᱨ ᱟᱹᱰᱤ ᱫᱤᱱ ᱫᱚ ᱮᱥᱴᱳᱵᱷ ᱡᱚᱠᱷᱚᱱ ᱵᱟᱝ ᱛᱟᱦᱮᱸᱞᱮᱱ ᱛᱤᱧᱟᱹ ᱛᱚᱠᱷᱚᱱ ᱫᱚ ᱜᱟᱡᱟᱲ ᱨᱮ ᱥᱟᱦᱟᱱ ᱧᱟᱢ ᱟᱹᱜᱩ ᱠᱟᱛᱮᱫ ᱫᱟᱠᱟᱭ ᱦᱩᱭᱩᱜ ᱠᱟᱱ ᱛᱤᱧ ᱛᱟᱦᱮᱱᱚᱜᱼᱟ ᱟᱨ ᱥᱚᱢᱚᱭ ᱞᱟᱜᱟᱜ ᱠᱟᱱ ᱛᱟᱦᱮᱱᱚᱜᱼᱟ ᱪᱩᱞᱦᱟᱹ ᱴᱷᱮᱱ ᱫᱩᱲᱩᱵ ᱠᱚᱜᱼᱟᱢ ᱫᱩᱸᱦᱟᱹ ᱠᱚ ᱢᱮᱫ ᱠᱚ ᱫᱩᱸᱦᱟᱹᱜᱼᱟ ᱟᱨ ᱚᱲᱟᱜ ᱠᱚ ᱦᱮᱸᱫᱮᱜᱼᱟ ᱟᱨ ᱱᱤᱛᱳᱜ ᱮᱥᱴᱳᱵᱷ ᱡᱚᱠᱷᱚᱱᱤᱧ ᱟᱢ ᱠᱟᱜ ᱠᱷᱟᱱ ᱛᱟᱞᱦᱮ ᱫᱚ ᱮᱥᱴᱳᱵᱷ ᱨᱮᱫᱚ ᱵᱟᱝ ᱤᱭᱟᱹᱜ ᱠᱟᱱᱟ ᱵᱟᱝ ᱦᱮᱸᱫᱮᱜ ᱠᱟᱱᱟ ᱟᱫᱚ ᱮᱥᱴᱳᱵᱷ ᱫᱚ ᱢᱚᱡᱽ ᱫᱚ ᱢᱚᱡᱽ ᱜᱤᱧ ᱢᱮᱛᱟᱜ ᱠᱟᱱᱟ ᱪᱮᱫᱟᱜ ᱥᱮ ᱨᱮᱥᱚᱱ ᱨᱮ ᱠᱳᱱᱴᱳᱞ ᱨᱮ ᱥᱩᱱᱩᱢ ᱞᱮ ᱧᱟᱢᱫᱟ ᱚᱱᱟ ᱥᱩᱱᱩᱢ ᱛᱮᱜᱮ ᱫᱮᱣᱦᱮᱹ ᱥᱩᱱᱩᱢ ᱞᱮ ᱧᱟᱢᱫᱟ ᱚᱱᱟ ᱥᱩᱱᱩᱢ ᱛᱮᱜᱮ ᱤᱧ ᱤᱭᱟᱹ ᱫᱟᱲᱮᱭᱟᱜ ᱠᱟᱱᱟ ᱮᱥᱴᱳᱵᱷ ᱨᱮ ᱫᱩᱞ ᱠᱟᱛᱮᱫ ᱤᱧ ᱫᱟᱠᱟ ᱫᱟᱲᱮᱭᱟᱜ ᱠᱟᱱᱟ ᱛᱚ ᱚᱱᱟᱛᱮ ᱤᱧ ᱫᱚ ᱢᱟᱱᱮ ᱟᱹᱰᱤ ᱵᱮᱥᱜᱤᱧ ᱵᱩᱡᱷᱟᱹᱣᱫᱟ ᱟᱫᱚ ᱚᱱᱟᱛᱤᱧ ᱢᱮᱱᱫᱟ ᱮᱥᱴᱳᱵᱷ ᱨᱮ ᱫᱟᱠᱟ ᱩᱛᱩ ᱫᱚ ᱦᱮᱸᱫᱮ ᱦᱚᱸ ᱵᱟᱝ ᱦᱮᱸᱫᱮᱜᱼᱟ ᱟᱨ ᱴᱩᱠᱩᱡ ᱠᱚᱦᱚᱸ ᱢᱚᱡᱽ ᱜᱮ ᱥᱟᱯᱟ ᱛᱟᱦᱮᱱᱟ ᱟᱫᱚ ᱚᱱᱟᱛᱮ ᱟᱹᱰᱤ ᱵᱮᱥᱤᱧ ᱵᱩᱡᱷᱟᱹᱣᱫᱟ ᱮᱥᱴᱳᱵᱷ ᱨᱮ ᱫᱟᱠᱟ